ᱢᱤᱫ ᱵᱟᱝᱠᱷᱟᱱ ᱦᱮᱯᱨᱟᱣ ᱦᱚᱸ ᱯᱚᱨᱟᱜᱽ ᱡᱟᱛᱤᱭ ᱥᱱᱟᱭᱩ ᱵᱟᱝᱠᱷᱟᱱ ᱫᱚ ᱩᱫᱜᱟᱹᱣ ᱪᱟᱪᱟᱞᱟᱠᱚ ᱚᱱᱟᱫᱚ ᱱᱟᱯᱟᱭ ᱛᱮ ᱦᱮᱯᱨᱟᱣ ᱟᱨ ᱠᱚᱢᱯᱤᱴᱤᱥᱚᱱᱤᱧ ᱫᱟᱬᱮᱭᱟᱜ ᱢᱟ ᱥᱮ ᱦᱮᱯᱨᱣ ᱨᱮ ᱵᱷᱟᱜᱮ ᱴᱷᱤᱠᱤᱧ ᱫᱟᱲᱮᱭᱟᱜ ᱢᱟ ᱟᱨ ᱯᱮᱥᱟᱫᱟᱨ ᱦᱮᱯᱨᱟᱣ ᱨᱮ ᱫᱟᱣ ᱵᱟᱹᱧ ᱦᱟᱛᱟᱣ ᱨᱮᱦᱚᱸ ᱚᱱᱟ ᱫᱩᱧ ᱠᱚᱨᱟᱣᱟ ᱪᱮᱫᱟᱜ ᱥᱮ ᱚᱱᱟ ᱫᱚ ᱮᱠᱥᱟᱨᱥᱟᱭᱤᱡ ᱨᱮᱦᱚ ᱠᱟᱹᱢᱤᱭ ᱮᱢᱟ ᱟᱨ ᱦᱚᱲᱢᱚ ᱡᱤᱣᱤ ᱨᱮᱦᱚᱸ ᱱᱟᱯᱟᱭᱤᱧ ᱵᱩᱡᱷᱟᱹᱣᱟ ᱟᱨ ᱤᱧᱟᱹᱜ ᱜᱩᱱ ᱫᱚ ᱱᱚᱶᱟ ᱜᱮ ᱤᱧ ᱫᱟᱜ ᱵᱷᱤᱛᱤᱨ ᱨᱮ ᱟᱹᱰᱤ ᱜᱷᱟᱹᱲᱤᱡ ᱥᱟᱸᱦᱮᱫ ᱵᱚᱱᱫᱚ ᱠᱟᱛᱮᱧ ᱛᱟᱦᱮᱸ ᱫᱟᱲᱮᱭᱟᱜᱼᱟ ᱥᱮ ᱫᱟᱜ ᱪᱮᱛᱟᱱ ᱨᱮ ᱪᱟᱯᱮ ᱠᱟᱛᱮ ᱟᱹᱰᱤ ᱥᱯᱤᱰ ᱛᱮ ᱢᱟᱬᱟᱝ ᱥᱮᱫ ᱤᱧ ᱞᱟᱦᱟ ᱥᱮᱱ ᱫᱟᱲᱮᱭᱟᱜᱼᱟ